ᱪᱮᱬᱮ ᱯᱟᱹᱥᱤ ᱫᱚ ᱟᱹᱰᱤ ᱨᱚᱠᱚᱢ ᱡᱤᱱᱤᱥ ᱛᱮᱠᱚ ᱵᱮᱱᱟᱣ ᱟᱠᱚ ᱦᱟᱜ ᱟᱨ ᱤᱧ ᱫᱚ ᱰᱷᱮᱹᱨ ᱛᱮᱫ ᱤᱧ ᱧᱮᱞ ᱟᱠᱟᱫ ᱠᱚᱣᱟ ᱚᱱᱟ ᱞᱟᱭᱞᱮᱱ ᱥᱩᱛᱟᱹᱢ ᱛᱮ ᱪᱮᱬᱮ ᱯᱟᱹᱥᱤ ᱠᱚ ᱵᱮᱱᱟᱣ ᱟᱠᱚ ᱟᱨ ᱚᱱᱟ ᱯᱟᱹᱥᱤ ᱵᱮᱱᱟᱣ ᱠᱟᱛᱮᱱ ᱚᱱᱟ ᱯᱟᱹᱥᱤ ᱠᱚ ᱚᱰᱟᱣ ᱚᱠᱛᱚ ᱨᱮ ᱦᱟᱱᱛᱮ ᱱᱷᱟᱛᱮ ᱢᱮᱬᱦᱮᱫ ᱠᱷᱩᱱᱴᱤ ᱠᱚ ᱵᱤᱫ ᱠᱟᱜᱼᱟ ᱠᱚ ᱪᱮᱫᱟᱜ ᱥᱮ ᱪᱮᱬᱮ ᱠᱚ ᱟᱞᱚ ᱠᱚ ᱚᱱᱟ ᱩᱰᱟᱹᱜ ᱥᱳᱢᱚᱭ ᱨᱮ ᱡᱟᱦᱟᱸ ᱛᱤᱱᱡᱚᱜ ᱠᱚ ᱯᱟᱹᱥᱤ ᱟᱠᱚ ᱩᱱᱡᱚᱜ ᱢᱟᱠᱚ ᱯᱷᱟᱫ ᱜᱟᱣᱟ ᱚᱱᱟ ᱥᱳᱢᱚᱭ ᱨᱮ ᱟᱞᱚ ᱠᱚ ᱩᱰᱟᱹᱣ ᱤᱫᱤ ᱫᱟᱲᱮᱭᱟᱜ ᱢᱟ ᱚᱱᱟ ᱵᱟᱠᱷᱨᱟ ᱛᱮ ᱢᱮᱬᱦᱮᱫ ᱠᱷᱩᱱᱴᱤ ᱞᱟᱜᱟᱣ ᱠᱚᱜᱼᱟ ᱦᱟᱜ ᱩᱱᱠᱩ ᱟᱞᱚ ᱠᱚ ᱤᱫᱤ ᱫᱟᱲᱮᱭᱟᱜ ᱢᱟᱠᱚ ᱟᱨ ᱰᱷᱮᱹᱨ ᱛᱮᱫ ᱫᱚ ᱚᱨ ᱦᱟᱱᱟ ᱥᱤᱫ ᱞᱮᱠᱟ ᱠᱚ ᱵᱮᱱᱟᱣ ᱠᱟᱜᱼᱟ ᱪᱮᱫᱟᱜ ᱥᱮ ᱚᱸᱰᱮ ᱯᱟᱹᱥᱤ ᱞᱮᱠᱷᱟᱱ ᱚᱱᱟ ᱚᱨ ᱦᱚᱸ ᱥᱤᱫ ᱜᱚᱫᱚᱜᱼᱟ ᱟᱨ ᱚᱱᱟᱛᱮ ᱪᱮᱬᱮ ᱠᱚ ᱯᱟᱹᱥᱤ ᱜᱚᱫᱚᱜᱼᱟ ᱦᱟᱜ ᱠᱚ ᱤᱧ ᱫᱚ ᱚᱱᱠᱟ ᱫᱷᱟᱨᱟ ᱜᱤᱧ ᱧᱮᱞ ᱟᱠᱟᱫ ᱠᱚᱣᱟ